ᱥᱮᱨᱢᱟ ᱟᱨ ᱢᱤᱫ ᱥᱮᱨᱢᱟ ᱨᱮ ᱟᱹᱰᱤᱜᱟᱱ ᱡᱟᱹᱯᱩᱫᱟᱭ ᱥᱤᱛᱩᱝ ᱟᱭ ᱚᱱᱟ ᱤᱭᱟᱹ ᱛᱮ ᱟᱞᱮ ᱦᱚᱸ ᱡᱟᱹᱯᱩᱫ ᱫᱤᱱ ᱫᱚ ᱦᱳᱲᱳ ᱞᱮ ᱪᱟᱥᱟ ᱦᱳᱲᱳ ᱠᱚ ᱪᱟᱥ ᱨᱟᱠᱟᱵ ᱵᱟᱲᱟ ᱞᱮᱱᱠᱷᱟᱱ ᱵᱟᱹᱫᱽ ᱨᱮ ᱵᱟᱹᱭ ᱵᱟᱹᱭᱛᱮ ᱡᱟᱹᱯᱩᱫ ᱮ ᱠᱚᱢ ᱤᱫᱤᱭᱟ ᱮᱱᱠᱷᱟᱱ ᱜᱩᱦᱩᱢ ᱞᱮ ᱮᱨᱟ ᱛᱩᱲᱤ ᱠᱚᱞᱮ ᱮᱨᱟ ᱟᱨ ᱱᱚᱣᱟ ᱠᱚ ᱪᱟᱥ ᱵᱟᱲᱟ ᱠᱟᱛᱮ ᱱᱚᱣᱟ ᱠᱚᱦᱚᱸ ᱞᱮ ᱨᱟᱠᱟᱵ ᱞᱮᱠᱷᱟᱱ ᱵᱟᱹᱫᱽ ᱨᱮ ᱤᱱᱟᱹᱜ ᱛᱮᱜᱮ ᱡᱟᱹᱯᱩᱫ ᱫᱤᱱ ᱠᱚ ᱯᱟᱨᱚᱢ ᱪᱟᱞᱟᱜᱼᱟ ᱟᱨ ᱯᱟᱨᱚᱢ ᱪᱟᱞᱟᱣ ᱯᱚᱨᱮ ᱥᱤᱛᱩᱝ ᱠᱚ ᱥᱮᱴᱮᱨᱚᱜᱼᱟ ᱥᱤᱛᱩᱝ ᱥᱮᱴᱮᱨ ᱞᱮᱱᱠᱷᱟᱱ ᱤᱱᱟᱹ ᱚᱠᱛᱚ ᱫᱚ ᱵᱟᱹᱫᱽ ᱨᱮ ᱥᱚᱵᱽᱡᱤ ᱞᱮ ᱪᱟᱥᱟ ᱟᱹᱞᱩ ᱠᱚ ᱠᱚᱯᱤ ᱠᱚ ᱯᱚᱴᱚᱞ ᱠᱚ ᱡᱷᱤᱸᱜᱟᱹ ᱠᱚ ᱟᱭᱢᱟ ᱞᱮᱠᱟᱱ ᱥᱚᱵᱽᱡᱤ ᱠᱚᱞᱮ ᱪᱟᱥᱼᱟ ᱟᱨ ᱤᱱᱟᱹ ᱯᱚᱨᱮ ᱫᱚ ᱡᱮᱢᱚᱱ ᱚᱱᱟ ᱠᱚ ᱪᱟᱥ ᱵᱟᱲᱟ ᱛᱮᱜᱮ ᱟᱨᱦᱚᱸ ᱥᱤᱛᱩᱝ ᱠᱚ ᱡᱮᱢᱚᱱ ᱡᱟᱹᱯᱩᱫ ᱦᱩᱭᱱᱟ ᱵᱟᱝᱠᱤ ᱥᱤᱛᱩᱝ ᱠᱚᱨᱮ ᱪᱟᱥ ᱟᱞᱮ ᱥᱚᱵᱽᱡᱤ ᱠᱚ ᱤᱱᱟᱹ ᱦᱩᱭ ᱦᱩᱭ ᱛᱮᱜᱮ ᱟᱨᱦᱚᱸ ᱡᱟᱹᱯᱩᱫ ᱥᱮᱴᱮᱨᱚᱜᱼᱟ ᱮᱱᱠᱷᱟᱱ ᱟᱨᱦᱚᱸ ᱡᱟᱹᱯᱩᱫ ᱫᱤᱱ ᱦᱚᱸ ᱟᱨᱦᱚᱸ ᱦᱳᱲᱳᱞᱮ ᱪᱟᱥ ᱟᱞᱮ ᱦᱳᱲᱳ ᱪᱟᱥ ᱯᱚᱨᱮ ᱟᱨᱦᱚᱸ ᱚᱱᱠᱟᱜᱮ ᱟᱹᱪᱩᱨ ᱤᱫᱤᱜᱼᱟ ᱚᱱᱟ ᱡᱮᱢᱚᱱ ᱥᱤᱛᱩᱝ ᱫᱤᱱ ᱥᱤᱛᱩᱝ ᱦᱳᱲᱳ ᱠᱚᱞᱮ ᱪᱟᱥ ᱜᱮᱭᱟ ᱥᱚᱢᱚᱭ ᱨᱮ